ᱜᱚᱢᱠᱮ ᱤᱧ ᱫᱚ ᱡᱷᱟᱲᱠᱷᱚᱸᱰ ᱯᱚᱱᱚᱛ ᱠᱷᱚᱱᱤᱧ ᱞᱚᱠᱷᱤᱫᱤ ᱥᱚᱨᱮᱱᱤᱧ ᱞᱟᱹᱭᱮᱫᱟ ᱢᱮᱱᱮᱫ ᱛᱟᱦᱮᱱᱟᱹᱧ ᱢᱮᱱᱮᱫ ᱛᱟᱦᱮᱱᱟᱹᱧ ᱯᱚᱪᱷᱤᱢ ᱵᱚᱝᱜᱚ ᱯᱚᱱᱚᱛ ᱯᱚᱱᱚᱛ ᱨᱮᱱ ᱚᱱᱚᱞᱤᱭᱟᱹ ᱟᱨ ᱠᱤᱪᱷᱩ ᱥᱩᱥᱟᱹᱨᱤᱭᱟᱹ ᱦᱚᱲ ᱠᱚᱣᱟᱜ ᱠᱟᱹᱢᱤ ᱦᱚᱨᱟ ᱵᱟᱨᱮ ᱛᱮ ᱞᱟᱹᱭᱟᱹᱧ ᱢᱮᱥᱮ

ᱦᱳᱭ

ᱦᱮᱸ

ᱦᱮᱸ

ᱟᱹᱰᱤ ᱟᱭᱢᱟ ᱥᱟᱨᱦᱟᱣ ᱜᱚᱢᱠᱮ ᱱᱚᱣᱟ ᱠᱚ ᱵᱟᱨᱮ ᱫᱤᱠ ᱛᱷᱮᱠᱮ ᱞᱟᱹᱭ ᱞᱟᱹᱜᱤᱫ